ᱩᱢᱮᱨ ᱠᱚᱢ ᱤᱧ ᱛᱟᱦᱮᱸ ᱠᱟᱱ ᱡᱚᱠᱷᱚᱱ ᱟᱡᱚᱢᱤᱭᱟᱹ ᱠᱚ ᱥᱟᱢᱟᱝ ᱨᱮ ᱥᱮᱨᱮᱧ ᱫᱚ ᱠᱟᱹᱴᱤᱡ ᱞᱟᱡᱟᱣ ᱞᱟᱡᱟᱣ ᱤᱧ ᱵᱩᱡᱷᱟᱹᱣ ᱮᱫ ᱛᱟᱦᱮᱫ ᱢᱮᱱᱠᱷᱟᱱ ᱩᱢᱮᱨ ᱠᱚ ᱵᱟᱹᱲᱛᱤ ᱤᱫᱤᱭᱮᱱᱟ ᱱᱤᱛᱳᱜ ᱫᱚ ᱚᱱᱟ ᱱᱟᱨᱵᱷᱟᱥ ᱜᱩᱱᱫᱚ ᱪᱟᱵᱟᱭᱮᱱᱟ ᱱᱤᱛᱳᱜ ᱫᱚ ᱡᱮᱢᱚᱱ ᱱᱚᱝᱠᱟᱧ ᱵᱩᱡᱷᱟᱹᱣ ᱛᱤᱨᱮ ᱤᱧ ᱢᱤᱫ ᱫᱷᱟᱣ ᱤᱧᱟᱹᱜ ᱢᱟᱱᱮ ᱚᱠᱛᱚ ᱥᱮᱴᱮᱨᱚᱜᱼᱟ ᱥᱮᱨᱮᱧᱟᱹᱧ ᱢᱮᱱᱠᱷᱟᱱ ᱱᱟᱨᱵᱷᱟᱥ ᱫᱚ ᱠᱚᱢ ᱫᱤᱱ ᱜᱮᱛᱤᱧ ᱛᱟᱦᱮᱸ ᱠᱟᱱᱟ ᱱᱤᱛᱳᱜ ᱫᱚ ᱚᱱᱟ ᱠᱚᱫᱚ ᱪᱟᱵᱟ ᱟᱠᱟᱱᱟ ᱥᱮᱨᱮᱧ ᱢᱮᱱ ᱠᱮᱫ ᱠᱷᱟᱱ ᱫᱚ ᱟᱹᱰᱤ ᱜᱟᱱ ᱥᱮᱨᱮᱧ ᱦᱩᱭᱩᱜ ᱫᱟᱲᱮᱭᱟᱜᱼᱟ ᱡᱟᱹᱛᱤᱭᱟᱹᱨᱤ ᱫᱷᱚᱨᱚᱢ ᱚᱱᱟᱠᱚ ᱦᱚᱲ ᱠᱚ ᱛᱟᱞᱟᱨᱮ ᱥᱟᱢᱟᱝ ᱫᱚ ᱱᱤᱛᱚᱜ ᱫᱚ ᱫᱤᱞ ᱜᱮ ᱦᱮᱡ ᱟᱠᱟᱱᱟ ᱢᱮᱱᱠᱷᱟᱱ ᱡᱚᱠᱷᱚᱱ ᱡᱟᱦᱟᱸᱭ ᱠᱚᱧ ᱢᱮᱛᱟ ᱠᱚᱣᱟ ᱡᱟᱦᱟᱭ ᱜᱮ ᱢᱟᱱᱮ ᱟᱸᱡᱚᱢᱤᱭᱟᱹ ᱠᱚ ᱥᱟᱢᱟᱝ ᱨᱮᱠᱚ ᱦᱤᱡᱩᱜᱼᱟ ᱢᱮᱱᱠᱷᱟᱱ ᱩᱱᱟᱹᱜ ᱫᱚ ᱟᱞᱚ ᱠᱚ ᱵᱚᱛᱚᱨᱚᱜ ᱢᱟ ᱡᱮ ᱫᱤᱞ ᱵᱟᱹᱲᱛᱤ ᱢᱚᱱᱮ ᱨᱮ ᱟᱹᱜᱩ ᱠᱟᱛᱮ ᱟᱠᱚ ᱠᱟᱹᱢᱤ ᱨᱮᱠᱚ ᱪᱷᱩᱴᱟᱹᱣ ᱞᱮᱱ ᱠᱷᱟᱱ ᱜᱮ ᱱᱚᱣᱟ ᱫᱚ ᱡᱚᱛᱚ ᱱᱟᱯᱟᱭ ᱛᱮᱠᱚ ᱯᱟᱨᱚᱢ ᱫᱟᱲᱮᱭᱟᱜᱼᱟ ᱟᱫᱚ ᱚᱠᱛᱚ ᱠᱚ ᱤᱫᱤ ᱠᱟᱛᱮ ᱜᱮ ᱟᱨ ᱤᱧ ᱫᱚ ᱱᱤᱛᱳᱜ ᱫᱚᱧ ᱢᱟᱨᱮ ᱧᱚᱜ ᱮᱱᱟ ᱡᱟᱦᱟᱸ ᱯᱷᱚᱲ ᱨᱮ ᱮᱱᱮᱡ ᱠᱚ ᱥᱮᱨᱮᱧ ᱠᱚ ᱚᱱᱟ ᱠᱚᱫᱚ ᱢᱟᱱᱮ ᱨᱟᱹᱥᱠᱟᱹ ᱜᱤᱧ ᱵᱩᱡᱷᱟᱹᱣᱟ ᱟᱫᱚ ᱱᱟᱣᱟ ᱦᱚᱲ ᱞᱟᱹᱜᱤᱫ ᱫᱚ ᱡᱮᱢᱚᱱ ᱵᱚᱛᱚᱨ ᱟᱞᱚ ᱠᱚ ᱵᱚᱛᱚᱨᱚᱜ ᱢᱟ ᱵᱚᱛᱚᱨ ᱵᱟᱝ ᱮᱱᱠᱷᱟᱱ ᱜᱮ ᱡᱤᱣᱤᱨᱮ ᱫᱷᱟᱠ ᱫᱷᱟᱠ ᱵᱟᱝ ᱦᱮᱡ ᱮᱱᱠᱷᱟᱱ ᱜᱮ ᱚᱱᱟ ᱪᱟᱵᱟᱭᱮᱱ ᱠᱷᱟᱱ ᱜᱮ ᱥᱮᱨᱮᱧ ᱥᱮ ᱮᱱᱮᱡ ᱫᱚ ᱟᱹᱰᱤ ᱢᱚᱡᱽ ᱵᱩᱡᱷᱟᱹᱜᱼᱟ ᱚᱱᱟ ᱢᱚᱡᱽ ᱵᱩᱡᱷᱟᱹᱜ ᱜᱮ ᱦᱩᱭᱩᱜ ᱠᱟᱱᱟ ᱟᱹᱰᱤ ᱱᱟᱯᱟᱭ ᱵᱩᱡᱷᱟᱹᱜᱼᱟ ᱦᱚᱲ ᱠᱚ ᱧᱮᱞ ᱵᱮᱱᱟ ᱟᱵᱮᱱ ᱴᱷᱮᱱ ᱦᱚᱸᱠᱚ ᱪᱮᱫᱟ ᱱᱤᱭᱟᱹ ᱠᱟᱛᱷᱟ ᱜᱮ ᱢᱮᱱ ᱠᱟᱛᱮ ᱤᱧ ᱢᱩᱪᱟᱹᱫ ᱮᱫᱟ